ᱤᱧ ᱫᱚ ᱱᱚᱝᱠᱟᱧ ᱞᱟᱹᱭᱮᱫ ᱠᱟᱱ ᱛᱟᱵᱚᱱᱟ ᱛᱳ ᱜᱤᱫᱽᱨᱟᱹ ᱡᱟᱱᱟᱢᱚᱜ ᱞᱟᱦᱟᱨᱮ ᱜᱤᱫᱽᱨᱟᱹ ᱟᱡ ᱜᱚᱜᱚ ᱜᱮ ᱡᱚᱢᱟᱜ ᱧᱩᱣᱟᱜ ᱢᱚᱸᱡ ᱛᱮ ᱩᱱᱤᱭᱟᱜ ᱥᱚᱨᱤᱨ ᱥᱟᱥᱛᱷᱚ ᱵᱮᱱᱟᱣ ᱦᱩᱭᱩᱜ ᱛᱟᱭᱟ ᱟᱨ ᱡᱩᱫᱤ ᱟᱡ ᱜᱚᱜᱚ ᱴᱷᱤᱠ ᱢᱚᱛᱚ ᱡᱩᱫᱤ ᱡᱚᱢᱧᱩ ᱵᱟᱝ ᱵᱟᱭ ᱧᱟᱢ ᱞᱮᱠᱷᱟᱱ ᱡᱚᱛᱚᱱ ᱥᱮᱵᱟ ᱵᱟᱭ ᱧᱟᱢ ᱞᱮᱠᱷᱟᱱ ᱛᱟᱦᱚᱞᱮ ᱜᱤᱫᱟᱹᱨ ᱫᱚ ᱪᱮᱠᱟ ᱯᱩᱥᱴᱚᱞᱟ ᱫᱚᱭ ᱦᱩᱭᱩᱜᱼᱟ ᱟᱰᱚ ᱜᱤᱫᱽᱨᱟᱹ ᱡᱟᱱᱟᱢ ᱛᱟᱭᱚᱢ ᱨᱮ ᱟᱫᱚ ᱜᱤᱫᱽᱨᱟᱹ ᱟᱜ ᱵᱤᱵᱷᱤᱱᱱᱚ ᱨᱚᱠᱚᱢ ᱡᱚᱢ ᱚᱪᱚᱭᱮ ᱦᱩᱭᱩᱜᱼᱟ ᱮᱸᱜᱟᱛ ᱛᱳᱣᱟ ᱢᱟᱭ ᱧᱩᱭᱮᱫ ᱜᱮ ᱛᱟᱯᱚᱨᱮ ᱜᱟᱹᱭ ᱛᱳᱭᱟ ᱛᱟᱦᱚᱞᱮ ᱮᱴᱩ ᱪᱷᱮᱴᱟ ᱮᱠᱷᱚᱱ ᱟᱭᱢᱟ ᱨᱚᱠᱚᱢ ᱡᱤᱱᱤᱥ ᱨᱟᱠᱟᱵ ᱟᱠᱟᱱᱟ ᱚᱱᱟ ᱠᱚ ᱩᱱᱤ ᱜᱤᱫᱽᱨᱟᱹᱣᱟᱜ ᱡᱚᱢ ᱞᱟᱹᱜᱤᱫ ᱛᱮ ᱟᱹᱨᱩᱣᱟᱭ ᱡᱩᱭᱩᱜᱼᱟ ᱛᱟᱦᱚᱞᱮ ᱠᱷᱟᱱ ᱜᱤᱫᱽᱨᱟᱹ ᱢᱳᱴᱟ ᱢᱩᱴᱤ ᱴᱷᱤᱠ ᱥᱩᱠᱷ ᱥᱮ ᱥᱟᱱᱛᱤ ᱢᱚᱸᱡᱮ ᱛᱟᱸᱦᱮᱱᱟ ᱟᱨ ᱠᱷᱩᱵ ᱛᱟᱲᱟ ᱛᱟᱲᱤ ᱜᱮ ᱟᱡᱦᱚᱸ ᱛᱟᱲᱟᱢ ᱨᱮᱭᱟᱜ ᱮ ᱪᱮᱥᱴᱟᱭᱟ ᱟᱨ ᱱᱚᱝᱠᱟ ᱵᱟᱰᱮ ᱦᱟᱨᱟ ᱦᱚᱭ ᱦᱟᱨᱟ ᱜᱚᱫᱚᱜᱼᱟ ᱟᱨ ᱡᱚᱢ ᱧᱩ ᱡᱩᱫᱤ ᱴᱷᱤᱠ ᱵᱟᱭ ᱧᱟᱢᱟ ᱛᱟᱸᱦᱚᱞᱮ ᱛᱳ ᱜᱤᱫᱽᱨᱟᱹ ᱟᱜ ᱪᱮᱠᱟ ᱥᱚᱨᱤᱨ ᱥᱟᱥᱛᱷᱚ ᱦᱚᱸ ᱪᱮᱠᱟ ᱦᱩᱭᱩᱜ ᱛᱟᱭᱟ ᱚᱱᱠᱟ ᱞᱮᱠᱟ ᱜᱤᱧ ᱞᱟᱹᱜᱮᱫ ᱛᱟᱸᱦᱮᱱᱟ ᱟᱨᱠᱤ